ᱦᱮᱸ ᱪᱟᱞᱟᱣᱮᱱ ᱥᱮᱨᱢᱟ ᱤᱧ ᱚᱱᱠᱟᱱ ᱡᱟᱦᱟᱱᱟᱜ ᱪᱤᱛᱟᱹᱨᱤᱧ ᱟᱸᱠᱟᱣ ᱞᱮᱫᱟ ᱡᱟᱦᱟᱸᱛᱮ ᱤᱧ ᱫᱚ ᱟᱹᱰᱤ ᱠᱷᱟᱥ ᱞᱮᱠᱟ ᱛᱮ ᱜᱚᱨᱚᱵᱽ ᱤᱧ ᱵᱩᱡᱽ ᱞᱮᱫᱟ ᱚᱱᱟ ᱪᱤᱛᱟᱹᱨ ᱡᱚᱛᱚ ᱦᱚᱲ ᱧᱮᱞ ᱛᱮᱠᱚ ᱠᱩᱥᱤᱭᱟᱫ ᱛᱤᱧ ᱛᱟᱦᱮᱱᱟ ᱚᱱᱟ ᱪᱤᱛᱟᱹᱨ ᱫᱚᱧ ᱟᱸᱠᱟᱣ ᱞᱮᱫᱟ ᱢᱤᱫᱴᱮᱱ ᱩᱞ ᱫᱟᱨᱮ ᱨᱮᱭᱟᱜ ᱰᱟᱹᱨ ᱨᱮ ᱵᱟᱨᱭᱟ ᱯᱚᱛᱟᱢ ᱪᱮᱬᱮ ᱠᱤᱱ ᱛᱩᱠᱟᱹ ᱞᱮᱫᱟ ᱟᱨ ᱚᱱᱟ ᱛᱩᱠᱟᱹ ᱨᱮ ᱵᱟᱨᱭᱟ ᱠᱤᱱ ᱦᱚᱯᱚᱱ ᱞᱮᱫ ᱠᱤᱱᱟᱹ ᱥᱮᱛᱟᱜ ᱞᱮᱱ ᱠᱷᱟᱱ ᱜᱮ ᱯᱚᱛᱟᱢ ᱮᱸᱜᱟ ᱫᱚ ᱪᱟᱨᱯᱟᱥᱮ ᱠᱷᱚᱱ ᱡᱚᱢᱟᱜ ᱟᱹᱜᱩ ᱠᱟᱛᱮᱱ ᱩᱱᱠᱤᱱ ᱦᱚᱯᱚᱱᱟᱜ ᱢᱚᱪᱟᱨᱮᱭ ᱮᱢᱟᱠᱤᱱ ᱠᱟᱱ ᱛᱟᱦᱮᱸᱱᱟ ᱟᱨ ᱟᱹᱰᱭᱟᱹ ᱯᱚᱛᱟᱢ ᱫᱚ ᱵᱟᱨᱦᱮ ᱠᱚᱨᱮᱭ ᱩᱰᱟᱹᱣ ᱵᱟᱲᱟᱭ ᱠᱟᱱ ᱛᱟᱦᱮᱸ ᱠᱟᱱᱟ ᱚᱱᱟ ᱪᱤᱛᱟᱹᱨ ᱧᱮᱞ ᱠᱟᱛᱮᱫ ᱟᱭᱳ ᱵᱟᱵᱟ ᱜᱟᱛᱮ ᱡᱚᱛᱚ ᱦᱚᱲ ᱟᱹᱰᱤ ᱠᱚ ᱠᱩᱥᱤᱭᱟᱫ ᱛᱤᱧ ᱛᱟᱦᱮᱱᱟ ᱚᱱᱟ ᱪᱤᱛᱟᱹᱨ ᱨᱮ ᱟᱭᱳᱣᱟᱜ ᱫᱟᱭᱟ ᱟᱡ ᱜᱤᱫᱽᱨᱟᱹ ᱴᱷᱮᱱ ᱛᱤᱱᱟᱹᱜ ᱟᱸᱴ ᱚᱱᱟ ᱟᱹᱰᱤ ᱯᱩᱥᱴᱟᱹᱣ ᱵᱩᱡᱷᱟᱹᱣ ᱧᱟᱢᱚᱜ ᱠᱟᱱ ᱛᱟᱦᱮᱱᱟ ᱟᱨ ᱥᱟᱶ ᱥᱟᱶᱛᱮ ᱟᱯᱟᱛᱟᱜ ᱫᱟᱭᱵᱷᱟᱨ ᱦᱚᱸ ᱡᱮ ᱵᱟᱝ ᱠᱚᱢᱟ ᱚᱱᱟ ᱫᱚ ᱟᱹᱰᱤ ᱢᱚᱡᱽ ᱤᱧᱟᱹᱜ ᱪᱤᱛᱟᱹᱨ ᱨᱮ ᱡᱷᱟᱞᱠᱟᱣ ᱨᱟᱠᱟᱵᱚᱜ ᱠᱟᱱ ᱛᱟᱦᱮᱱᱟ ᱟᱨ ᱱᱤᱭᱟᱹ ᱠᱚ ᱧᱮᱞ ᱠᱟᱛᱮᱫ ᱜᱮ ᱤᱧ ᱨᱮᱱ ᱜᱚ ᱵᱟᱵᱟ ᱤᱧ ᱨᱮᱱ ᱜᱟᱛᱮ ᱠᱚ ᱟᱹᱰᱤ ᱵᱟᱦᱚᱵᱟ ᱠᱚ ᱮᱢᱟᱫᱤᱧ ᱛᱟᱦᱮᱱᱟ ᱱᱤᱭᱟᱹ ᱪᱤᱛᱟᱹᱨ ᱛᱮ ᱟᱹᱰᱤ ᱦᱚᱲᱟᱜ ᱢᱚᱱᱮᱧ ᱨᱟᱹᱥᱠᱟᱹ ᱚᱪᱚᱣᱟᱠᱟᱫ ᱛᱟᱠᱚᱣᱟ ᱚᱱᱟᱛᱮ ᱤᱧ ᱟᱹᱰᱤ ᱜᱚᱨᱚᱵᱽ ᱛᱮᱧ ᱞᱟᱹᱭᱟ ᱡᱮ ᱦᱮᱸ ᱤᱧ ᱢᱤᱫᱴᱮᱱ ᱪᱤᱛᱟᱹᱨᱤᱧ ᱟᱸᱠᱟᱣ ᱞᱮᱫᱟ ᱡᱟᱦᱟᱸ ᱫᱚ ᱟᱹᱰᱤ ᱠᱷᱟᱥ ᱛᱟᱦᱮᱸ ᱠᱟᱱ ᱛᱤᱧᱟᱹ ᱱᱤᱭᱟᱹ ᱪᱤᱛᱟᱹᱨ ᱵᱟᱨᱮ ᱛᱮ ᱱᱤᱭᱟᱹ ᱠᱚᱜᱮ ᱤᱧᱟᱹᱜ ᱞᱟᱹᱭ ᱨᱮᱱᱟᱜ ᱛᱟᱦᱮᱸ ᱠᱟᱱᱟ